ᱤᱧ ᱫᱚ ᱜᱟᱫᱮᱞ ᱥᱟᱶ ᱫᱚ ᱵᱟᱹᱧ ᱛᱟᱦᱮᱸ ᱠᱟᱱᱟ ᱵᱟᱹᱧ ᱛᱟᱦᱮᱸ ᱵᱟᱲᱟᱣ ᱠᱟᱱᱟ ᱜᱟᱫᱮᱞ ᱥᱟᱶᱛᱮ ᱛᱟᱦᱮᱱ ᱞᱟᱹᱜᱤᱫ ᱛᱮ ᱢᱟᱱᱮ ᱟᱹᱰᱤᱜᱟᱱ ᱠᱞᱟᱵᱽ ᱥᱮ ᱪᱮᱫ ᱚᱱᱟᱠᱚ ᱵᱮᱱᱟᱣ ᱞᱟᱹᱜᱤᱫ ᱛᱟᱦᱮᱱᱟ ᱛᱚ ᱤᱧᱫᱚ ᱵᱟᱹᱧ ᱛᱟᱦᱮᱸ ᱠᱟᱱᱟ ᱱᱤᱛᱚᱜ ᱫᱚ ᱚᱱᱟ ᱠᱞᱟᱵᱽ ᱥᱮ ᱜᱟᱫᱮᱞ ᱨᱮᱜᱮ ᱥᱮᱞᱮᱫᱚᱜ ᱥᱟᱱᱟᱧ ᱠᱟᱱᱟ ᱪᱤᱠᱟᱛᱮᱥᱮ ᱜᱟᱫᱮᱞ ᱠᱚᱨᱮ ᱫᱚ ᱢᱟᱱᱮ ᱢᱤᱫᱴᱤᱡ ᱜᱟᱶᱛᱟ ᱞᱮᱠᱷᱟᱱ ᱜᱟᱶᱛᱟ ᱨᱮᱱᱟᱜ ᱠᱟᱛᱷᱟ ᱥᱮ ᱟᱫᱚ ᱚᱱᱟᱫᱚ ᱵᱷᱟᱜᱮ ᱧᱚᱜ ᱛᱟᱦᱮᱱ ᱛᱟᱦᱮᱸᱜ ᱜᱟᱶᱛᱟ ᱪᱟᱹᱞᱩ ᱞᱮᱱᱠᱷᱟᱱ ᱫᱚ ᱢᱚᱡᱽ ᱜᱮ ᱛᱟᱦᱮᱱ ᱞᱟᱜᱟᱜᱼᱟ ᱚᱱᱟᱜᱮ